ᱵᱟᱦᱟ ᱵᱚᱸᱜᱟᱼᱵᱩᱨᱩᱣᱟᱜ ᱨᱟᱹᱥᱠᱟᱹ ᱥᱟᱶᱛᱮ ᱢᱟᱹᱱᱢᱤᱭᱟᱜ ᱨᱟᱹᱥᱠᱟᱹ ᱥᱚᱦᱚᱨᱟᱭ ᱰᱟᱝᱨᱤ ᱠᱟᱰᱟᱣᱟᱜ ᱨᱟᱹᱥᱠᱟᱹ ᱥᱟᱶᱛᱮ ᱢᱟᱹᱱᱢᱤᱭᱟᱜ ᱨᱟᱹᱥᱠᱟᱹ ᱵᱟᱯᱞᱟ ᱠᱟᱹᱢᱤ ᱦᱚᱨᱟ ᱨᱮ ᱨᱟᱹᱥᱠᱟᱹ ᱛᱟᱦᱮᱱᱟ ᱪᱷᱟᱹᱴᱭᱟᱹᱨ ᱠᱟᱹᱢᱤᱦᱚᱨᱟ ᱨᱮᱦᱚᱸ ᱨᱟᱹᱥᱠᱟᱹ ᱛᱟᱦᱮᱱᱟ ᱜᱤᱫᱽᱨᱟᱹᱣᱟᱜ ᱧᱩᱛᱩᱢ ᱵᱟᱵᱚᱫ ᱟᱨ ᱢᱟᱜᱼᱢᱚᱬᱮ ᱥᱮ ᱡᱟᱦᱮᱨ ᱰᱟᱝᱨᱤ ᱨᱮᱦᱚᱸ ᱵᱚᱸᱜᱟᱼᱵᱩᱨᱩ ᱥᱟᱶᱛᱮ ᱢᱟᱹᱱᱢᱤᱭᱟᱜ ᱨᱟᱹᱥᱠᱟᱹ